ᱦᱮᱸ ᱟᱹᱞᱤᱧ ᱱᱚᱣᱟ ᱮᱱᱮᱡᱼᱥᱮᱨᱮᱧ ᱫᱚ ᱜᱮ ᱵᱟᱹᱞᱤᱧ ᱵᱟᱰᱟᱭ ᱛᱟᱦᱮᱸᱫ ᱛᱟᱨᱯᱚᱨᱮ ᱟᱹᱞᱤᱧ ᱟᱹᱰᱤ ᱠᱚᱥᱴᱚ ᱛᱮ ᱦᱟᱲᱟᱢ ᱥᱮᱫᱟᱭ ᱦᱟᱲᱟᱢ ᱠᱚᱠᱚ ᱛᱟᱦᱮᱸ ᱠᱟᱱᱟ ᱩᱱᱠᱩ ᱠᱚ ᱵᱟᱹᱭᱼᱵᱟᱹᱭᱛᱮ ᱨᱤᱸᱡᱷᱟᱹ ᱮᱱᱮᱡ ᱰᱟᱱᱴᱟ ᱮᱱᱮᱡ ᱟᱨ ᱟᱵᱚ ᱦᱩᱭᱩᱜ ᱠᱟᱱᱟ ᱵᱷᱩᱣᱟᱹᱝ ᱮᱱᱮᱡ ᱞᱟᱜᱽᱬᱮ ᱮᱱᱮᱡ ᱚᱱᱟᱠᱚ ᱩᱱᱠᱩ ᱴᱷᱮᱱ ᱠᱷᱚᱱ ᱟᱹᱰᱤ ᱠᱚᱥᱴᱚ ᱛᱮᱞᱤᱧ ᱛᱮ ᱪᱮᱫ ᱟᱠᱟᱫᱼᱟ ᱚᱱᱠᱟ ᱜᱮ ᱟᱵᱚ ᱱᱚᱣᱟ ᱡᱟᱦᱟᱸ ᱮᱱᱮᱡᱼᱥᱮᱨᱮᱧ ᱛᱮᱦᱮᱸ ᱠᱟᱱᱟ ᱚᱱᱠᱟ ᱜᱮ ᱟᱵᱚ ᱡᱟᱦᱟᱸ ᱟᱵᱚ ᱥᱚᱢᱟᱡᱽ ᱨᱮᱱ ᱢᱮᱱᱟᱜ ᱠᱚᱣᱟ ᱡᱟᱦᱟᱸᱭ ᱠᱚᱠᱚ ᱵᱟᱰᱟᱭᱟ ᱤᱱᱟᱹ ᱠᱚᱫᱚ ᱵᱟᱹᱭᱼᱵᱟᱹᱭᱛᱮ ᱩᱱᱠᱩ ᱦᱚᱸᱠᱚ ᱞᱟᱹᱭ ᱥᱮᱬᱟ ᱟᱠᱚᱣᱟ ᱚᱱᱮ ᱚᱱᱠᱟ ᱟᱹᱞᱤᱧ ᱯᱟᱥᱴᱟ ᱥᱮᱫ ᱠᱷᱚᱱ ᱟᱹᱰᱤ ᱞᱤᱧ ᱢᱮᱱᱮᱫ ᱢᱮᱱᱮᱫᱼᱟ ᱢᱮᱱᱮᱫᱼᱟ ᱱᱮᱦᱚᱨᱚᱜ ᱠᱟᱱᱟ ᱡᱟᱦᱟᱸᱭ ᱜᱮᱠᱚ ᱵᱟᱲᱟᱭ ᱦᱟᱲᱟᱢ ᱠᱚ ᱡᱟᱦᱟᱸᱭ ᱠᱚᱠᱚ ᱥᱮᱨᱮᱧᱮᱫ ᱮᱱᱮᱡᱼᱥᱮᱨᱮᱧ ᱵᱚᱱ ᱥᱮᱬᱟ ᱟᱠᱟᱫᱼᱟ ᱩᱱᱠᱩ ᱫᱚ ᱡᱟᱦᱟᱸᱭ ᱠᱚ ᱱᱟᱦᱟᱜ ᱵᱟᱵᱚ ᱵᱟᱲᱟᱭ ᱛᱟᱵᱚᱱᱟ ᱮᱱᱮᱡ ᱠᱚ ᱥᱮᱨᱮᱧ ᱠᱚ ᱟᱨ ᱨᱤᱸᱡᱷᱟᱹ ᱰᱟᱱᱴᱟ ᱟᱨ ᱵᱷᱩᱣᱟᱹᱝ ᱮᱱᱮᱡ ᱞᱟᱜᱽᱬᱮ ᱮᱱᱮᱡ ᱚᱱᱟ ᱠᱚ ᱩᱱᱠᱩ ᱠᱚ ᱞᱟᱹᱭ ᱥᱮᱬᱟ ᱟᱠᱚᱣᱟ ᱟᱹᱞᱤᱧᱟᱜ ᱞᱤᱧ ᱢᱮᱱ ᱦᱚᱪᱚᱭᱮᱫᱼᱟ ᱪᱮᱠᱟᱛᱮ ᱟᱹᱞᱤᱧ ᱦᱚᱸ ᱚᱱᱠᱟᱜᱮ ᱟᱹᱰᱤ ᱠᱚᱥᱴᱚ ᱛᱮᱞᱤᱧ ᱥᱮᱬᱟ ᱟᱠᱟᱫᱼᱟ ᱱᱚᱜᱼᱚ ᱱᱚᱝᱠᱟ ᱱᱚᱣᱟ ᱠᱚ ᱵᱟᱝᱠᱷᱟᱱ ᱟᱵᱚ ᱵᱟᱹᱭᱼᱵᱟᱹᱭ ᱛᱮᱵᱚ ᱟᱫ ᱥᱟᱹᱨᱤ ᱠᱟᱫᱼᱟ ᱚᱱᱮ ᱚᱱᱠᱟᱜᱮ ᱠᱚᱥᱴᱚ ᱠᱟᱛᱮᱫ ᱞᱤᱧ ᱪᱮᱫ ᱟᱠᱟᱫᱼᱟ ᱟᱫᱚ ᱟᱹᱞᱤᱧᱟᱜ ᱢᱚᱱᱮ ᱨᱮᱫᱚ ᱢᱮᱱᱟᱜᱼᱟ ᱱᱚᱣᱟ ᱠᱚ ᱡᱟᱦᱟᱸᱭ ᱜᱤᱫᱽᱨᱟᱹ ᱠᱚ ᱯᱤᱫᱽᱨᱟᱹ ᱠᱚ ᱢᱮᱱᱟᱜ ᱠᱚᱣᱟ ᱟᱹᱞᱤᱧ ᱞᱤᱧ ᱞᱟᱹᱭ ᱦᱚᱴᱚ ᱟᱠᱚᱣᱟ